ᱦᱮᱞᱳ ᱦᱮᱸ ᱪᱮᱫ ᱮᱢ ᱞᱟᱹᱭ ᱫᱟ ᱞᱟᱹᱭ ᱫᱟᱹᱧ ᱪᱮᱫ ᱟᱵᱚ ᱱᱚᱣᱟ ᱵᱟᱸᱠᱩᱲᱟ ᱦᱚᱱᱚᱛᱨᱮ ᱥᱟᱱᱛᱟᱲ ᱠᱚᱣᱟᱜ ᱡᱚᱢ ᱧᱩ ᱤᱫᱤ ᱠᱟᱛᱮᱜ ᱠᱩᱞᱤᱜ ᱠᱟᱱ ᱛᱟᱦᱮᱜ ᱡᱮ ᱪᱮᱫ ᱠᱚ ᱢᱮᱱᱟᱜ ᱠᱟᱫᱟ ᱚᱱᱠᱟᱱᱟᱜ ᱡᱚᱢ ᱧᱩ ᱠᱚ ᱢᱟᱱᱮ ᱱᱚᱣᱟ ᱠᱚᱨᱮᱜ ᱪᱮᱫ ᱠᱚ ᱵᱮᱥᱤ ᱪᱟᱹᱞᱩ ᱜᱮᱭᱟ ᱚᱱᱟ ᱠᱟᱛᱷᱟ ᱠᱷᱚᱡᱚᱜ ᱠᱟᱱᱟ ᱪᱮᱫ ᱠᱚᱯᱮ ᱡᱚᱢ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱚᱱᱟ ᱪᱮᱫ ᱠᱚ ᱠᱟᱱᱟ ᱠᱟᱹᱴᱤᱡ ᱧᱩᱛᱩᱢ ᱞᱟᱹᱭ ᱞᱮᱠᱷᱟᱱ ᱱᱟᱯᱟᱭ ᱠᱚᱜᱼ ᱫᱤᱭᱮ ᱦᱮᱸ ᱦᱮᱸ ᱦᱮᱸ ᱟᱪᱪᱷᱟ ᱡᱤᱞ ᱠᱚᱫᱚ ᱪᱮᱫ ᱪᱮᱫ ᱡᱤᱞ ᱠᱚ ᱧᱟᱢᱚᱜ ᱜᱮᱭᱟ ᱢᱮᱨᱚᱢ ᱡᱤᱞ ᱥᱩᱠᱨᱤ ᱡᱤᱞ ᱠᱚ ᱧᱟᱢᱚᱜ ᱜᱮᱭᱟ ᱚ ᱟᱪᱪᱷᱟ ᱟᱲᱟᱜ ᱠᱚᱫᱚ ᱪᱮᱫ ᱠᱚ ᱧᱟᱢᱚᱜ ᱜᱮᱭᱟ ᱪᱮᱫ ᱪᱮᱫ ᱟᱲᱟᱜ ᱚ ᱦᱮᱸ ᱛᱚ ᱠᱩᱭᱞᱟᱹᱠᱷᱟᱰᱟ ᱟᱲᱟᱜ ᱠᱚ ᱧᱟᱢᱚᱜᱼᱟ ᱚ ᱦᱮᱸ ᱛᱚ ᱟᱪᱪᱷᱟ ᱦᱮᱸ ᱟᱨ ᱦᱟᱹᱠᱩ ᱠᱚᱫᱚ ᱡᱚᱛᱚ ᱨᱚᱠᱚᱢ ᱦᱟᱹᱠᱩ ᱠᱚᱠᱚ ᱧᱟᱢᱚᱜ ᱜᱮᱭᱟ ᱵᱟᱝ ᱦᱮᱸ ᱧᱩᱛᱩᱢ ᱠᱟᱹᱴᱤᱡ ᱮᱢ ᱞᱟᱹᱭᱞᱮᱠᱷᱟᱱ ᱡᱮ ᱪᱤᱞᱤ ᱪᱤᱞᱤ ᱦᱟᱹᱠᱩ ᱠᱚᱠᱚ ᱧᱟᱢ ᱠᱚᱜᱼᱟ ᱤᱪᱟᱹᱜ ᱦᱟᱹᱠᱩ ᱠᱚ ᱧᱟᱢᱚᱜ ᱜᱮᱭᱟ ᱟᱨ ᱥᱟᱶᱛᱮ ᱨᱚᱠᱚᱪ ᱜᱚᱸᱜᱷᱟ ᱠᱚ ᱟᱪᱪᱷᱟ ᱨᱚᱠᱚᱪ ᱜᱚᱸᱜᱷᱟ ᱠᱚ ᱦᱮᱸ ᱟᱪᱪᱷᱟ ᱦᱮᱸ ᱛᱚ ᱟᱫᱚ ᱡᱚᱫᱤ ᱵᱚᱲᱚ ᱧᱚᱜ ᱥᱟᱭᱤᱡᱨᱮ ᱧᱟᱢ ᱠᱚ ᱠᱷᱟᱱ ᱵᱷᱟᱹᱜᱤ ᱠᱚᱜᱼᱟ ᱫᱷᱤᱨᱤ ᱠᱟᱴᱠᱚᱢ ᱠᱚ ᱧᱟᱢᱚᱜ ᱜᱮᱭᱟ ᱱᱚᱣᱟ ᱠᱚᱨᱮᱜ ᱟᱪᱪᱷᱟ ᱦᱮᱸ ᱛᱚ ᱟᱨ ᱤᱱᱟᱹ ᱠᱚᱜᱮ ᱢᱮᱱᱟᱜ ᱟᱛᱚ ᱡᱚᱢᱟᱜ ᱠᱚᱫᱚ ᱱᱤᱛᱚᱝ ᱫᱚ ᱟᱪᱪᱷᱟ ᱚᱱᱟᱜᱤᱧ ᱠᱷᱚᱡᱚᱜ ᱠᱟᱱ ᱛᱟᱦᱮᱱᱟ ᱪᱮᱫ ᱠᱚ ᱡᱚᱢ ᱧᱩ ᱠᱚ ᱱᱚᱣᱟ ᱠᱚᱨᱮᱜ ᱢᱮᱱᱟᱜ ᱠᱟᱫᱟ ᱴᱷᱤᱠ ᱜᱮᱭᱟ ᱢᱟ ᱛᱟᱦᱞᱮ ᱦᱮᱸ